ᱤᱧᱫᱚ ᱥᱩᱵᱷᱟᱥ ᱪᱚᱱᱫᱨᱚ ᱦᱮᱢᱵᱨᱚᱢ ᱤᱧᱫᱚ ᱡᱤᱵᱽ ᱡᱤᱭᱟᱹᱞᱤ ᱢᱮᱱᱫᱚ ᱥᱤᱢ ᱢᱮᱨᱚᱢ ᱥᱩᱠᱨᱤ ᱵᱷᱤᱲᱤ ᱠᱚᱫᱚ ᱠᱤᱰᱩ ᱦᱟᱴ ᱨᱤᱧ ᱦᱟᱛᱟᱣ ᱠᱚᱣᱟ ᱟᱞᱮ ᱥᱩᱨ ᱨᱮᱱᱟᱜ ᱦᱟᱴ ᱠᱟᱱᱟ ᱱᱤᱛᱚᱜ ᱫᱷᱟᱹᱵᱤᱡ ᱵᱷᱤᱰᱤ ᱠᱚ ᱵᱟᱨ ᱜᱮᱞ ᱢᱚᱬᱮ ᱟᱨ ᱢᱮᱨᱚᱢ ᱢᱤᱫᱜᱮᱞ ᱢᱮᱱᱟᱜ ᱠᱚᱣᱟ ᱩᱱᱠᱩᱣᱟᱜ ᱜᱚᱱᱚᱝ ᱞᱮᱠᱟ ᱛᱮᱫᱚ ᱵᱷᱮᱜᱟᱨ ᱵᱷᱮᱜᱟᱨ ᱜᱮᱭᱟ ᱢᱟᱨᱟᱝ ᱠᱚᱫᱚ ᱰᱷᱮᱨ ᱜᱮ ᱟᱨᱚ ᱦᱚᱯᱚᱱ ᱠᱚᱫᱚ ᱰᱷᱮᱨ ᱜᱮ ᱢᱮᱱᱫᱚ ᱦᱚᱯᱚᱱ ᱠᱚᱫᱚ ᱵᱟᱹᱧ ᱟᱹᱠᱷᱨᱤᱧ ᱠᱚᱣᱟ ᱢᱟᱨᱟᱝ ᱠᱚᱜᱮᱧ ᱟᱹᱠᱷᱨᱤᱧ ᱠᱚᱣᱟ ᱱᱤᱛᱚᱜ ᱫᱚ ᱢᱤᱫᱴᱟᱝ ᱵᱷᱤᱰᱤ ᱨᱮᱱᱟᱜ ᱜᱚᱱᱚᱝ ᱜᱮ ᱵᱟᱜᱮᱥᱟᱭ ᱢᱚᱬᱮ ᱜᱮᱞ ᱠᱷᱚᱱ ᱮᱦᱚᱵ ᱠᱟᱛᱮᱫ ᱢᱚᱬᱮ ᱥᱟᱭ ᱫᱷᱟᱹᱵᱤᱡ ᱦᱚᱸ ᱟᱨ ᱱᱤᱛᱚᱜ ᱫᱷᱟᱹᱵᱤᱡ ᱱᱩᱠᱩᱣᱟᱜ ᱵᱟᱹᱱᱤᱡᱽ ᱠᱟᱛᱮᱫ ᱫᱚ ᱟᱹᱰᱤᱜᱮ ᱟᱨᱡᱟᱣ ᱦᱩᱭ ᱟᱠᱟᱱᱟ ᱱᱚᱜᱼᱚᱭ ᱚᱲᱟᱜ ᱫᱩᱣᱟᱹᱨ ᱜᱤᱫᱟᱹᱨ ᱯᱤᱫᱟᱹᱨ ᱡᱚᱛᱚ ᱧᱮᱞ ᱥᱟᱢᱴᱟᱣᱮᱫ ᱠᱚᱣᱟ ᱟᱨ ᱨᱩᱣᱟᱹᱜ ᱨᱟᱵᱟᱝ ᱨᱮᱦᱚᱸ ᱱᱩᱠᱩ ᱜᱮ ᱤᱧᱨᱮᱱ ᱚᱱᱟ ᱵᱮᱝᱠ ᱞᱮᱠᱟ ᱯᱩᱭᱥᱟᱹ ᱫᱟᱨᱮ ᱫᱚ